ᱟᱵᱚ ᱥᱟᱱᱛᱟᱲ ᱥᱟᱶᱛᱟᱨᱮ ᱥᱮ ᱥᱟᱱᱛᱟᱲᱤ ᱚᱱᱚᱞᱤᱭᱟᱹ ᱥᱮ ᱚᱱᱚᱬᱦᱤᱭᱟᱹ ᱠᱚᱫᱚ ᱟᱵᱚ ᱥᱟᱶᱛᱟ ᱨᱮᱱ ᱟᱹᱰᱤ ᱢᱟᱨᱟᱝ ᱮᱱᱮᱢᱤᱭᱟᱹ ᱠᱟᱱᱟ ᱠᱚ ᱪᱮᱫᱟᱜ ᱥᱮ ᱵᱟᱝ ᱱᱩᱠᱩ ᱚᱱᱚᱲᱦᱤᱭᱟᱹ ᱟᱨ ᱵᱟᱝ ᱚᱱᱚᱞᱤᱭᱟᱹ ᱠᱚᱫᱚ ᱥᱚᱢᱟᱡᱽ ᱥᱮ ᱥᱟᱶᱛᱟ ᱨᱮᱱᱟᱜ ᱟᱹᱰᱤ ᱞᱮᱱᱟᱱ ᱩᱠᱩ ᱫᱟᱱᱟᱝ ᱠᱟᱛᱷᱟ ᱠᱚᱦᱚᱸ ᱠᱚ ᱯᱷᱳᱴᱮᱞ ᱦᱚᱪᱚᱭᱟ ᱟᱠᱚᱣᱟᱜ ᱠᱚᱞᱚᱢ ᱥᱚᱸᱜᱮᱛᱮ ᱡᱟᱦᱟᱸᱜᱮ ᱩᱭᱦᱟᱹᱨ ᱦᱤᱡᱩᱜ ᱠᱟᱱ ᱟᱨᱵᱟᱝ ᱥᱟᱶᱛᱟᱨᱮ ᱪᱚᱞᱚᱜ ᱠᱟᱱ ᱟᱵᱚᱣᱟᱜ ᱡᱟᱦᱟᱸ ᱫᱚ ᱚᱠᱟ ᱠᱚᱫᱚ ᱥᱟᱹᱨᱤᱭᱟᱜ ᱥᱮ ᱚᱠᱟ ᱠᱚᱫᱚ ᱩᱭᱦᱟᱹᱨᱟᱜ ᱱᱚᱝᱠᱟᱱᱟᱜ ᱠᱟᱛᱷᱟ ᱠᱚᱦᱚᱸ ᱥᱟᱶᱛᱟ ᱛᱟᱞᱟᱨᱮ ᱥᱮᱪᱮᱫ ᱠᱚ ᱮᱢᱟᱵᱚᱱ ᱠᱟᱱᱟ ᱚᱱᱟᱛᱮ ᱚᱱᱚᱬᱦᱤᱭᱟᱹ ᱥᱮ ᱚᱱᱚᱞᱤᱭᱟᱹ ᱠᱚᱫᱚ ᱤᱧᱫᱚ ᱟᱹᱰᱤᱛᱮᱫ ᱜᱮᱧ ᱥᱟᱨᱦᱟᱣ ᱠᱚᱣᱟ ᱪᱮᱫᱟᱜ ᱥᱮ ᱵᱟᱝ ᱟᱵᱚ ᱥᱟᱶᱛᱟ ᱨᱮᱱ ᱥᱟᱱᱟᱢ ᱦᱚᱲ ᱠᱚ ᱪᱮᱸᱜᱷᱟᱣᱟᱱᱟᱜ ᱮᱫ ᱠᱚᱣᱟ ᱥᱮᱠᱚ ᱪᱤᱨᱜᱟᱹᱞᱮᱫ ᱠᱚᱣᱟ ᱢᱮᱱᱠᱷᱟᱱ ᱱᱩᱠᱩ ᱚᱱᱚᱬᱦᱤᱭᱟᱹ ᱚᱱᱚᱞᱤᱭᱟᱹ ᱠᱚᱜᱮ ᱪᱤᱨᱜᱟᱹᱞᱤᱭᱟᱹ ᱦᱚᱸ ᱠᱟᱱᱟ ᱠᱚ ᱪᱮᱫᱟᱜ ᱥᱮ ᱵᱟᱝ ᱱᱩᱠᱩᱣᱟᱜ ᱦᱚᱨ ᱰᱟᱦᱟᱨᱛᱮ ᱛᱟᱲᱟᱢ ᱞᱮᱠᱷᱟᱱ ᱫᱚ ᱚᱠᱟ ᱞᱮᱠᱟᱱ ᱵᱳᱜᱤᱭᱟᱜ ᱫᱚ ᱵᱳᱜᱤᱭᱟ ᱠᱩᱲᱟᱹᱭ ᱧᱟᱢᱚᱜᱼᱟ ᱟᱨ ᱵᱟᱹᱲᱤᱡᱟᱜ ᱫᱚ ᱵᱟᱹᱲᱤᱡᱟᱜ ᱠᱩᱲᱟᱹᱭ ᱧᱟᱢᱚᱜᱼᱟ ᱚᱠᱚᱭ ᱫᱚ ᱚᱱᱚᱲᱦᱮᱸ ᱛᱟᱞᱟᱛᱮ ᱥᱚᱫᱚᱨᱟᱭ ᱚᱠᱚᱭ ᱫᱚ ᱜᱟᱭᱟᱱ ᱛᱟᱞᱟᱛᱮ ᱥᱚᱫᱚᱨᱟᱭ ᱢᱮᱱᱠᱷᱟᱱ ᱚᱱᱟ ᱨᱮᱱᱟᱜ ᱧᱮᱞ ᱥᱮ ᱯᱟᱲᱦᱟᱣ ᱞᱮᱱᱟᱜᱮ ᱚᱱᱟ ᱨᱮᱱᱟᱜ ᱥᱤᱵᱤᱞ ᱥᱚᱲᱚᱢ ᱫᱚ ᱧᱟᱢᱚᱜᱼᱟ ᱟᱫᱚ ᱱᱚᱣᱟ ᱥᱤᱵᱤᱞ ᱥᱚᱲᱚᱢ ᱟᱸᱜᱚᱪ ᱞᱟᱹᱜᱤᱫ ᱜᱮ ᱟᱵᱚ ᱠᱚᱦᱚᱸ ᱥᱟᱱᱟᱢ ᱢᱟᱹᱱᱢᱤ ᱪᱮᱸᱜᱷᱟᱜ ᱦᱩᱭᱩᱜ ᱛᱟᱵᱚᱱᱟ ᱟᱨ ᱚᱱᱚᱲᱦᱤᱭᱟᱹ ᱚᱱᱚᱞᱤᱭᱟᱹᱦᱚᱸ ᱵᱮᱱᱟᱜ ᱦᱩᱭᱩᱜ ᱛᱟᱵᱚᱱᱟ ᱪᱮᱫᱟᱜ ᱥᱮ ᱵᱟᱝ ᱱᱚᱣᱟ ᱥᱟᱶᱛᱟ ᱡᱮᱢᱚᱱ ᱛᱤᱥᱦᱚᱸ ᱟᱞᱚ ᱰᱟᱢᱟᱰᱳᱞᱚᱜ ᱛᱟᱵᱚᱱᱢᱟ ᱟᱨ ᱥᱟᱱᱟᱢ ᱥᱟᱶᱛᱟ ᱨᱮᱱ ᱦᱚᱲ ᱠᱚ ᱡᱮᱢᱚᱱ ᱪᱮᱸᱜᱷᱟ ᱥᱮ ᱥᱮᱪᱮᱫ ᱵᱚᱱ ᱮᱢ ᱫᱟᱲᱮ ᱟᱠᱚᱢᱟ ᱚᱱᱟᱫᱚ ᱚᱱᱚᱞᱤᱭᱟᱹ ᱟᱨ ᱚᱱᱚᱬᱦᱤᱭᱟᱹ ᱥᱚᱢᱟᱡᱽ ᱥᱩᱥᱟᱹᱨᱤᱭᱟ ᱠᱚᱣᱟᱜ ᱦᱚᱸ ᱟᱺᱜᱤᱵᱷᱟᱨ ᱫᱚ ᱟᱹᱰᱤᱜᱮ ᱞᱟᱹᱠᱛᱤᱜᱼᱟ ᱟᱨ ᱱᱚᱣᱟ ᱟᱺᱜᱤᱵᱷᱟᱨ ᱜᱚᱜ ᱯᱩᱨᱟᱹᱣ ᱞᱮᱠᱷᱟᱱ ᱜᱮ ᱟᱵᱚ ᱥᱟᱶᱛᱟ ᱨᱮᱱᱟᱜ ᱥᱟᱱᱟᱢ ᱠᱟᱹᱢᱤ ᱦᱚᱨᱟᱜᱮ ᱟᱹᱰᱤ ᱥᱩᱠᱩ ᱥᱮ ᱠᱮᱴᱮᱡ ᱛᱟᱦᱮᱱᱟ ᱚᱱᱟ ᱞᱮᱠᱟᱛᱮ ᱤᱧᱟᱹᱜ ᱢᱮᱱ ᱫᱚ ᱱᱚᱣᱟ ᱠᱟᱱᱟ ᱡᱮ ᱱᱩᱠᱩ ᱠᱚᱫᱚ ᱟᱵᱚᱨᱮᱱ ᱪᱮᱸᱜᱷᱟᱣᱟᱱᱟ ᱥᱤᱯᱟᱹᱦᱤ ᱠᱟᱱᱟ ᱠᱚ ᱱᱩᱠᱩᱣᱟᱜ ᱫᱤᱥᱟᱹ ᱦᱚᱨᱛᱮ ᱛᱟᱲᱟᱢ ᱞᱟᱹᱠᱛᱤᱜ ᱠᱟᱱ ᱛᱟᱵᱚᱱᱟ ᱟᱨ ᱢᱟᱱᱟᱣ ᱵᱟᱛᱟᱣᱦᱚᱸ ᱞᱟᱹᱠᱛᱤᱜ ᱠᱟᱱ ᱛᱟᱵᱚᱱᱟ